ᱤᱧ ᱱᱚᱝᱠᱟᱱᱟᱜ ᱵᱮᱵᱽᱥᱟᱧ ᱮᱦᱚᱵᱟ ᱡᱮ ᱥᱮᱬᱟ ᱫᱷᱟᱨᱟᱼᱟᱜ ᱤᱧ ᱮᱦᱚᱵᱟ ᱡᱮᱢᱚᱱ ᱢᱤᱫᱴᱟᱝ ᱤᱧ ᱴᱨᱟᱠᱴᱟᱨ ᱤᱧ ᱦᱟᱛᱟᱣᱟ ᱚᱱᱟ ᱴᱨᱟᱠᱴᱚᱨ ᱨᱮ

ᱚᱱᱟᱠᱚ ᱦᱚᱧ

ᱛᱤᱱᱼᱪᱟᱨ ᱵᱚ ᱥᱮᱨᱢᱟ ᱥᱮᱨᱢᱟᱛᱮ

ᱥᱮᱬᱟ ᱫᱷᱟᱨᱟ ᱚᱱᱠᱟᱱᱟᱜ ᱜᱮ ᱡᱟᱦᱟᱱᱟᱜ ᱵᱮᱵᱽᱥᱟᱧ ᱠᱷᱩᱞᱟᱹᱣᱟ ᱥᱮᱬᱟ ᱫᱷᱟᱨᱟᱼᱟᱜ ᱡᱮ ᱚᱱᱠᱟᱜᱮ ᱟᱨᱦᱚᱸ

ᱱᱤᱭᱟᱹᱜᱮ